ᱦᱮᱞᱳ ᱦᱮᱸ ᱚᱠᱚᱭᱮᱢ ᱞᱟᱹᱭᱫᱟ ᱟᱞᱤᱧ ᱫᱚ ᱥᱳᱥᱟᱞ ᱳᱟᱨᱠᱟᱨ ᱠᱷᱚᱱ ᱵᱮᱱ ᱞᱤᱧ ᱞᱟᱹᱭ ᱮᱫᱟ ᱦᱩᱸ ᱦᱩᱸ ᱟᱵᱮᱱ ᱫᱚ ᱚᱠᱚᱭᱵᱮᱱ ᱢᱮᱱᱮᱫ ᱛᱟᱦᱮᱸᱱᱟ ᱳᱻ ᱟᱪᱪᱷᱟ ᱟᱪᱪᱷᱟ ᱳ ᱟᱞᱤᱧ ᱢᱮᱱᱮᱫ ᱛᱟᱦᱮᱱ ᱞᱤᱧ ᱡᱮ ᱟᱯᱮ ᱮᱞᱟᱠᱟ ᱨᱮᱭᱟᱜ ᱪᱟᱥᱼᱵᱟᱥ ᱵᱟᱵᱚᱫᱛᱮ ᱵᱟᱰᱟᱭ ᱥᱟᱱᱟᱭᱮᱫ ᱞᱤᱧ ᱛᱟᱦᱮᱱᱟ ᱛᱳ ᱟᱯᱮ ᱫᱚ ᱪᱮᱫ ᱠᱚᱯᱮ ᱪᱟᱥ ᱜᱮᱭᱟ ᱦᱮᱸ ᱚ ᱟᱪᱪᱷᱟ ᱳ ᱳ ᱳ ᱦᱮᱸ ᱦᱮᱸ ᱟᱪᱪᱷᱟ ᱟᱪᱪᱷᱟ ᱟᱨ ᱥᱚᱵᱡᱤ ᱠᱚ ᱪᱟᱥ ᱦᱩᱭᱩᱜ ᱜᱮᱭᱟ ᱥᱮ ᱵᱟᱝ ᱥᱚᱵᱡᱤ ᱠᱚ ᱦᱮᱸ ᱟᱨ ᱪᱮᱫ ᱪᱮᱫ ᱥᱚᱵᱡᱤ ᱠᱚᱯᱮ ᱪᱟᱥ ᱜᱮᱭᱟ ᱦᱮᱸ ᱳ ᱦᱮᱸ ᱟᱨ ᱛᱟᱦᱞᱮ ᱯᱷᱚᱥᱚᱞ ᱠᱚ ᱪᱮᱫ ᱞᱮᱠᱟ ᱦᱩᱭᱩᱜ ᱜᱮᱭᱟ ᱢᱳᱴᱟᱢᱩᱴᱤ ᱵᱷᱟᱹᱜᱤ ᱜᱮ ᱦᱮᱸ ᱛᱚ ᱟᱨ ᱛᱟᱦᱚᱞᱮ ᱫᱟᱜ ᱫᱚ ᱚᱠᱟ ᱠᱷᱚᱱ ᱯᱮ ᱧᱟᱢ ᱜᱮᱭᱟ ᱦᱮᱸ ᱦᱮᱸ ᱚᱻ ᱟᱪᱪᱷᱟ ᱦᱮᱸ ᱦᱮᱸ ᱦᱮᱸ ᱚᱼᱚ ᱟᱨ ᱟᱯᱮ ᱮᱞᱟᱠᱟ ᱨᱮ ᱠᱳᱱᱳ ᱚᱱᱠᱟ ᱢᱤᱱᱤ ᱠᱚ ᱵᱟᱝ ᱠᱚ ᱛᱮᱭᱟᱨ ᱟᱠᱟᱫ ᱜᱮᱭᱟ ᱦᱩᱸ ᱟᱪᱪᱷᱟ ᱟᱪᱪᱷᱟ ᱟᱨ ᱛᱟᱦᱞᱮ ᱱᱚᱶᱟ ᱡᱟᱦᱟᱸ ᱠᱚᱯᱮ ᱪᱟᱥ ᱮᱫ ᱫᱚ ᱚᱱᱟ ᱠᱚᱨᱮᱱᱟᱜ ᱤᱛᱟᱹ ᱫᱚ ᱚᱠᱟ ᱠᱷᱚᱱ ᱯᱮ ᱠᱤᱨᱤᱧ ᱤᱫᱤᱭᱟ ᱦᱮᱸ ᱛᱚ ᱟᱨ ᱵᱟᱡᱟᱨ ᱠᱷᱚᱱᱯᱮ ᱟᱹᱜᱩᱭ ᱜᱮᱭᱟ ᱟᱨ ᱪᱮᱫ ᱞᱮᱠᱟ ᱤᱛᱟᱹ ᱠᱚᱨᱮᱱᱟᱜ ᱫᱟᱢ ᱠᱚ ᱟᱪᱪᱷᱟ ᱦᱮᱸ ᱦᱮᱸ ᱚᱻ ᱚ ᱟᱫᱚ ᱢᱮᱱᱮᱫ ᱛᱟᱦᱮᱸᱱᱟᱞᱤᱧ ᱡᱩᱫᱤ ᱟᱞᱮᱭᱟᱜ ᱞᱮᱢᱯᱷ ᱠᱷᱚᱱᱯᱮ ᱦᱟᱛᱟᱣ ᱠᱮᱭᱟ ᱟᱞᱮ ᱴᱷᱮᱱ ᱦᱚᱸ ᱟᱹᱰᱤ ᱨᱚᱠᱚᱢ ᱤᱛᱟᱹ ᱜᱮ ᱧᱟᱢᱚᱜᱼᱟ ᱦᱮᱸ ᱦᱩᱲᱩ ᱠᱷᱚᱱᱟᱜ ᱜᱩᱦᱩᱢ ᱡᱚᱱᱰᱨᱟ ᱚᱱᱟ ᱨᱮ ᱥᱚᱵᱡᱤ ᱨᱮᱭᱟᱜ ᱤᱛᱟᱹ ᱠᱚᱸᱦᱚ ᱡᱚᱛᱚ ᱜᱮ ᱧᱟᱢᱚᱜᱼᱟ ᱛᱚ ᱟᱞᱮ ᱴᱷᱮᱱ ᱠᱷᱟᱱ ᱫᱚ ᱠᱚᱢ ᱧᱚᱜ ᱫᱟᱢ ᱛᱮᱯᱮ ᱧᱟᱢ ᱫᱮᱲᱮ ᱠᱮᱭᱟ ᱮᱱᱰᱮ ᱠᱷᱟᱱ ᱟᱞᱮᱭᱟᱜ ᱞᱮᱢᱯᱷ ᱨᱮ ᱡᱳᱜᱟᱡᱳᱜᱼᱯᱮ ᱮᱱᱰᱮᱠᱷᱟᱱ ᱠᱚᱢ ᱫᱟᱢ ᱛᱮᱦᱚᱸ ᱤᱛᱟᱹ ᱠᱚᱦᱚᱸ ᱯᱮ ᱟᱹᱜᱩ ᱫᱟᱲᱮᱭᱟᱜᱼᱟ ᱟᱨ ᱯᱮ ᱪᱟᱥ ᱫᱟᱲᱮ ᱠᱮᱭᱟ ᱦᱳᱭ ᱦᱳᱭ ᱴᱷᱤᱠ ᱜᱮᱭᱟ ᱛᱟᱵᱮ ᱡᱳᱜᱟᱡᱳᱜ ᱫᱚᱦᱚᱭᱯᱮ ᱟᱨ ᱪᱟᱥ ᱵᱟᱵᱚᱫᱛᱮ ᱱᱟᱯᱟᱭ ᱱᱟᱯᱟᱭ ᱠᱟᱛᱷᱟ ᱠᱚᱢ ᱢᱮᱱ ᱠᱮᱫᱼᱟ ᱥᱮ ᱵᱟᱰᱟᱭ ᱠᱮᱫᱟᱹᱧ ᱚᱱᱟ ᱞᱟᱹᱜᱤᱫ ᱛᱮ ᱟᱹᱰᱤ ᱟᱹᱰᱤ ᱥᱟᱨᱦᱟᱣ ᱴᱷᱤᱠ ᱜᱮᱭᱟ ᱛᱟᱦᱞᱮ ᱦᱮᱸ ᱴᱷᱤᱠ ᱜᱮᱭᱟ